ᱟᱹᱞᱤᱧ ᱯᱟᱹᱦᱤᱞ ᱤᱥᱠᱩᱞ ᱵᱮᱲᱟᱨᱮ ᱛᱚ ᱟᱦᱟᱨ ᱢᱟ ᱞᱤᱧ ᱪᱟᱞᱟᱣ ᱟᱠᱟᱱ ᱜᱮᱭᱟ ᱟᱨ ᱩᱢ ᱵᱟᱲᱟ ᱠᱟᱛᱮᱫ ᱟᱪᱪᱷᱟ ᱞᱤᱧ ᱰᱩᱵᱩᱡᱚᱜ ᱠᱟᱱᱟ ᱰᱩᱵᱩᱡᱚᱜ ᱠᱟᱱ ᱠᱷᱟᱱ ᱢᱟᱞᱤᱧ ᱪᱮᱫ ᱞᱮᱠᱟ ᱞᱤᱧ ᱨᱟᱠᱟᱵᱼᱟ ᱪᱮᱫ ᱞᱮᱠᱟ ᱞᱤᱧ ᱨᱟᱠᱟᱵᱼᱟ ᱚᱱᱟ ᱢᱤᱫᱴᱟᱝ ᱛᱟᱦᱮᱸ ᱠᱟᱱᱟ ᱚᱱᱠᱟ ᱜᱮ ᱯᱟᱭᱨᱟ ᱯᱟᱭᱨᱟ ᱛᱮ ᱱᱟᱥᱮ ᱱᱟᱥᱮ ᱰᱩᱵᱩᱡ ᱰᱩᱵᱩᱡᱛᱮ ᱞᱤᱧ ᱪᱟᱞᱟᱣ ᱮᱱᱟ ᱢᱤᱫᱴᱟᱝ ᱯᱩᱨ ᱛᱟᱦᱮᱸ ᱠᱟᱱᱟ ᱯᱩᱨ ᱨᱤᱞᱤᱧ ᱨᱟᱪᱟᱜ ᱫᱟᱲᱮᱭᱮᱱ ᱛᱮᱞᱤᱧ ᱨᱟᱠᱟᱵ ᱮᱱᱟ ᱟᱪᱪᱷᱟ ᱱᱚᱝᱠᱟ ᱜᱮ ᱵᱟᱠᱷᱟᱱ ᱱᱚᱝᱠᱟ ᱢᱤᱫᱴᱟᱝ ᱜᱤᱫᱽᱨᱟᱹ ᱜᱤᱫᱽᱨᱟᱹ ᱩᱱᱩᱢᱚᱜ ᱠᱟᱱ ᱛᱟᱦᱮᱸᱫ ᱫᱚ ᱟᱹᱞᱤᱧ ᱯᱟᱭᱨᱟᱜ ᱩᱱᱡᱚᱠᱷᱚᱱ ᱠᱷᱚᱱ ᱞᱤᱧ ᱪᱮᱫ ᱠᱮᱫᱛᱮ ᱩᱱᱩᱢᱚᱜ ᱠᱟᱱ ᱛᱟᱦᱮᱸᱫ ᱮ ᱩᱱᱤ ᱜᱤᱫᱽᱨᱟᱹ ᱩᱱᱤ ᱞᱤᱧ ᱚᱣᱟᱨ ᱩᱰᱩᱠ ᱠᱮᱫᱮᱭᱟ ᱚᱱᱠᱟ ᱜᱮ ᱰᱩᱵᱩᱡ ᱰᱩᱵᱩᱡ ᱛᱮᱞᱤᱧ ᱪᱟᱞᱟᱣ ᱮᱱᱟ ᱢᱤᱫᱴᱟᱝ ᱯᱷᱩᱴᱟᱹᱜ ᱨᱟᱠᱟᱵ ᱮᱱᱟᱞᱤᱧ ᱜᱤᱫᱽᱨᱟᱹ ᱴᱷᱮᱱ ᱜᱮ ᱟᱫᱩᱧ ᱢᱮᱱᱮᱜᱼᱟ ᱩᱱᱤ ᱜᱤᱫᱽᱨᱟᱹ ᱢᱟ ᱩᱱᱩᱢ ᱩᱛᱟᱹᱨᱮᱱ ᱜᱮᱭᱟᱭ ᱱᱟᱜ ᱤᱧ ᱢᱮᱱᱮᱜᱼᱟ ᱦᱟᱯᱮᱧ ᱦᱟᱛᱣᱟ ᱧᱟᱢ ᱠᱟᱛᱮᱫ ᱦᱟᱛᱣᱟ ᱧᱟᱢ ᱠᱟᱛᱮᱫ ᱰᱩᱵᱩᱡ ᱮᱱᱜᱮ ᱚᱱᱠᱟ ᱜᱮ ᱰᱩᱵᱩᱡ ᱰᱩᱵᱩᱡ ᱛᱮᱞᱤᱧ ᱟᱹᱜᱩ ᱠᱮᱫᱮᱭᱟ ᱯᱟᱭᱨᱟ ᱯᱟᱭᱨᱟ ᱛᱮᱜᱮ ᱟᱫᱚ ᱱᱚᱜᱼᱚ ᱱᱚᱣᱟ ᱠᱚᱫᱚ ᱜᱤᱫᱽᱨᱟᱹ ᱦᱚᱸ ᱟᱹᱰᱤ ᱛᱟᱭᱱᱚᱛ ᱞᱮᱠᱚᱱᱟᱝ ᱜᱮ ᱛᱟᱭᱱᱚᱛ ᱞᱮᱠᱟᱱᱟᱜ ᱜᱮ ᱟᱦᱟᱨ ᱫᱟᱜ ᱠᱚᱨᱮ ᱫᱚ ᱟᱹᱰᱤ ᱟᱦᱟᱨ ᱫᱟᱜ ᱠᱚᱨᱮ ᱫᱚ ᱟᱹᱰᱤᱜᱮ ᱟᱹᱰᱤ ᱜᱮ ᱵᱤᱯᱚᱫᱟ ᱜᱤᱫᱽᱨᱟᱹ ᱦᱚᱸ ᱟᱹᱰᱤ ᱟᱲᱟᱜ ᱜᱤᱰᱤ ᱦᱚᱸ ᱵᱟᱝᱟ ᱟᱲᱟᱜ ᱜᱤᱰᱤ ᱦᱚᱸ ᱵᱟᱝᱟ ᱟᱨ ᱱᱚᱣᱟ ᱫᱟᱜ ᱦᱚᱸ ᱫᱟᱜ ᱨᱮᱫᱚ ᱚᱱᱠᱟ ᱫᱚ ᱰᱟᱹᱨᱢᱟ ᱵᱟᱹᱱᱩᱜ ᱟᱱᱟ ᱵᱟᱹᱱᱩᱜ ᱫᱚ ᱮᱱᱦᱚᱸ ᱯᱟᱭᱨᱟᱜ ᱵᱟᱰᱟᱭ ᱢᱟ ᱯᱟᱭᱨᱟᱜ ᱵᱟᱰᱟᱭ ᱢᱟ ᱰᱩᱵᱩᱡ ᱵᱟᱠᱷᱟᱱᱮᱢ ᱰᱩᱵᱩᱡᱚᱜ ᱠᱟᱱ ᱜᱮᱭᱟ ᱯᱟᱭᱨᱟ ᱠᱟᱛᱮ ᱯᱟᱭᱨᱟ ᱯᱟᱭᱨᱟ ᱛᱮᱢ ᱩᱰᱩᱠᱚᱜᱼᱟ ᱟᱫᱚ ᱪᱮᱫ ᱞᱮᱠᱟᱛᱮᱢ ᱯᱟᱭᱨᱟᱜᱼᱟ ᱚᱱᱟ ᱦᱚᱸ ᱜᱷᱟᱹᱴᱤ ᱦᱚᱸ ᱪᱮᱫ ᱞᱮᱱ ᱱᱟᱜᱮ ᱜᱷᱟᱹᱴᱤ ᱪᱮᱫ ᱞᱮᱱ ᱱᱟᱜᱮ ᱵᱟᱠᱷᱟᱱ ᱫᱚ ᱩᱱᱩᱢ ᱥᱟᱹᱨᱤ ᱩᱛᱟᱹᱨᱚᱜᱼᱟ ᱟᱫᱚ ᱚᱱᱟ ᱜᱤᱫᱽᱨᱟᱹ ᱡᱚᱠᱷᱚᱱ ᱫᱚ ᱠᱟᱹᱴᱤᱡ ᱚᱱᱟ ᱴᱮᱢᱤᱡ ᱫᱷᱟᱨᱟ ᱫᱟᱜ ᱨᱮᱜᱮ ᱯᱟᱭᱨᱟ ᱪᱮᱫᱚᱜ ᱢᱮ ᱯᱟᱭᱨᱟ ᱪᱮᱫ ᱠᱟᱛᱮᱫ ᱜᱮ ᱩᱰᱩᱠ ᱫᱟᱲᱮᱭᱟᱜᱼᱟ ᱵᱟᱠᱷᱟᱱ ᱫᱚ ᱵᱟᱢ ᱩᱰᱩᱠ ᱫᱟᱲᱮᱭᱟᱜᱼᱟ ᱤᱸᱜᱟᱛᱮ ᱟᱦᱟᱨ ᱫᱟᱜ ᱦᱚᱸ ᱥᱟᱺᱜᱤᱧ ᱠᱚᱨᱮ ᱛᱟᱦᱮᱱ ᱠᱷᱟᱱ ᱢᱟᱢ ᱜᱤᱫᱽᱨᱟᱹ ᱩᱱᱩᱢ ᱥᱟᱹᱨᱤ ᱩᱛᱟᱹᱨᱚᱜ ᱜᱮᱭᱟ ᱚᱠᱚᱭ ᱧᱮᱞ ᱢᱮᱭᱟ ᱚᱠᱚᱭ ᱧᱮᱞ ᱢᱮᱭᱟ ᱚᱱᱟᱛᱮ ᱜᱤᱫᱽᱨᱟᱹ ᱠᱚᱦᱚᱸ ᱟᱹᱰᱤ ᱜᱮ ᱛᱚᱭᱱᱟᱛ ᱞᱮᱠᱚ ᱱᱟ ᱟᱦᱟᱨ ᱫᱟᱜ ᱫᱚ ᱟᱞᱚ ᱟᱲᱟᱜ ᱜᱤᱰᱤ ᱩᱛᱟᱹᱨ ᱠᱚᱢᱟ ᱛᱚ ᱟᱞᱤᱝ ᱥᱮᱫ ᱚᱱᱠᱟ ᱜᱮᱞᱤᱧ ᱤᱭᱟᱹ ᱩᱱᱩᱢᱩᱜ ᱠᱟᱱ ᱛᱟᱦᱮᱸᱫ ᱚᱱᱟ ᱢᱤᱫᱴᱟᱝ ᱰᱟᱹᱨ ᱛᱟᱦᱮᱱᱟ ᱰᱟᱹᱨ ᱨᱮᱞᱤᱧ ᱚᱨ ᱨᱟᱠᱟᱵ ᱫᱟᱲᱮ ᱠᱟᱛᱮᱞᱤᱧ ᱞᱤᱧ ᱨᱟᱠᱟᱵ ᱮᱱᱟ ᱢᱤᱫᱴᱟᱝ ᱯᱩᱨ ᱞᱮᱠᱟ ᱛᱟᱦᱮᱸ ᱠᱟᱱᱟ ᱫᱟᱜ ᱫᱤᱱ ᱰᱩᱵᱩᱡ ᱰᱩᱵᱟᱹᱭ ᱛᱮ ᱫᱟᱜ ᱫᱷᱟᱨᱮ ᱞᱤᱧ ᱪᱟᱞᱟᱣ ᱮᱱᱟ ᱚᱸᱰᱮ ᱠᱷᱚᱱᱞᱤᱧ ᱚᱨ ᱫᱟᱲᱮᱭᱮᱱ ᱛᱮ ᱚᱱᱮ ᱠᱷᱚᱱᱞᱤᱧ ᱨᱟᱪᱟᱜ ᱫᱟᱲᱮᱭᱮᱱ ᱛᱮᱞᱤᱧ ᱟᱫᱚᱞᱤᱧ ᱩᱰᱩᱠᱮᱱᱟ ᱟᱫᱚ ᱟᱫᱚ ᱱᱚᱜ ᱚᱭ ᱱᱤᱛᱳᱜ ᱦᱚᱸ ᱚᱱᱠᱟᱜᱮ ᱫᱟᱲᱮ ᱠᱚ ᱛᱟᱦᱮᱱ ᱥᱚᱢᱚᱭ ᱨᱮᱫᱚ ᱴᱷᱤᱠ ᱜᱮᱭᱟ ᱵᱟᱝ ᱫᱟᱲᱮ ᱠᱚ ᱥᱚᱢᱚᱭ ᱨᱮᱫᱚ ᱟᱹᱰᱤ ᱢᱩᱥᱠᱤᱞᱼᱟ ᱚᱱᱟ ᱰᱩᱵᱩᱡᱚᱜ ᱫᱚ ᱵᱟᱠᱷᱟᱱ ᱫᱚ ᱰᱩᱵᱩᱡ ᱥᱟᱹᱨᱤ ᱩᱛᱟᱹᱨ ᱜᱚᱫᱚᱜ ᱜᱮᱭᱟ ᱱᱟᱜ